ᱢᱟ ᱟᱵᱚᱫᱚ ᱱᱤᱛᱳᱜ ᱫᱚ ᱨᱮᱡᱮᱫ ᱵᱚᱱᱟ ᱠᱚ ᱟᱵᱚᱢᱟ ᱟᱹᱫᱤᱵᱟᱹᱥᱤ ᱥᱟᱱᱛᱟᱲ ᱵᱟᱵᱚᱱ ᱢᱤᱫ ᱠᱟᱴᱷᱟ ᱵᱟᱵᱚᱱ ᱛᱟᱦᱮᱱ ᱠᱟᱱᱟ ᱚᱱᱟᱛᱮ ᱱᱤᱛᱳᱜ ᱫᱚᱠᱚ ᱫᱤᱠᱩ ᱫᱚᱠᱚ ᱨᱮᱡᱮᱫ ᱵᱚᱱᱟ ᱟᱵᱚᱵᱚᱱ ᱛᱟᱦᱮᱸ ᱠᱚᱜ ᱠᱮᱭᱟ ᱛᱚ ᱡᱟᱦᱟᱸᱭ ᱜᱮ ᱡᱩᱫᱤ ᱞᱟᱹᱲᱦᱟᱹᱭ ᱠᱟᱱᱟᱭ ᱛᱚ ᱩᱱᱤ ᱢᱟᱛᱚ ᱟᱵᱚ ᱢᱟᱛᱚ ᱧᱮᱞ ᱠᱟᱛᱮ ᱵᱚᱱ ᱰᱷᱤᱞᱟᱣ ᱠᱟᱭ ᱠᱟᱱᱟ ᱩᱱᱤ ᱢᱟᱛᱚ ᱟᱫᱚ ᱟᱵᱚᱢᱟ ᱵᱟᱵᱚᱱ ᱜᱚᱲᱚᱣᱟᱭ ᱠᱟᱱᱟ ᱜᱚᱲᱚᱣᱟᱭᱠᱮᱭᱟᱵᱚᱱ ᱛᱚ ᱟᱪᱪᱷᱟ ᱵᱟᱛ ᱛᱟᱦᱮᱸᱞᱮᱱᱟ ᱜᱚᱲᱚ ᱛᱚ ᱵᱟᱵᱚ ᱜᱚᱲᱚ ᱟᱭ ᱠᱟᱱᱟ ᱩᱱᱤ ᱢᱚᱛᱚ ᱟᱵᱚ ᱵᱚ ᱵᱮᱸᱜᱮᱫ ᱟᱭ ᱠᱟᱱᱟ ᱮᱱᱠᱷᱟᱱ ᱱᱤᱛᱚᱜ ᱫᱚ ᱟᱵᱚ ᱫᱚ ᱮᱠ ᱠᱟᱴᱷᱟ ᱛᱟᱦᱮᱱ ᱠᱷᱟᱱ ᱫᱚ ᱵᱚᱦᱩᱛ ᱟᱪᱪᱷᱟ ᱦᱩᱭ ᱠᱚᱜ ᱯᱮᱭᱟ ᱛᱚ ᱤᱭᱟᱹ ᱦᱩᱭ ᱠᱚᱜ ᱯᱮᱭᱟ ᱛᱚ ᱩᱱᱤ ᱟᱫᱚ ᱵᱟᱵᱚᱱ ᱜᱚᱲᱚ ᱟᱭ ᱠᱟᱱᱟ ᱦᱟᱱᱤ ᱵᱚᱱ ᱵᱮᱸᱜᱮᱫ ᱟᱭ ᱠᱟᱱᱟ ᱡᱮ ᱫᱟᱞᱮ ᱠᱟᱱ ᱛᱚᱞᱮ ᱠᱟᱱ ᱡᱚᱛᱚᱭ ᱠᱟᱱ ᱦᱮᱸ ᱚᱱᱟᱛᱮ ᱥᱟᱱᱟᱢ ᱱᱤᱛᱳᱜ ᱫᱚᱠᱚ ᱨᱮᱡ ᱮᱫ ᱵᱚᱱᱟ ᱡᱚᱛᱚ ᱠᱚ ᱦᱟᱛᱟᱣᱮᱫ ᱛᱟᱵᱚᱱᱟ ᱟᱵᱚ ᱢᱟᱛᱚ ᱜᱚᱲᱚ ᱦᱚᱲ ᱵᱟᱝ ᱟᱨ ᱟᱠᱚᱫᱚ ᱜᱚᱲᱚ ᱦᱚᱲ ᱡᱚᱛᱚᱜᱮ ᱜᱚᱲᱚ ᱦᱚᱲ ᱢᱤᱫ ᱦᱚᱲᱮ ᱞᱟᱹᱲᱦᱟᱹᱭᱟᱛᱚ ᱟᱠᱚ ᱫᱚ ᱡᱚᱛᱚ ᱠᱚ ᱚᱰᱳᱠᱚᱜᱼᱟᱠᱚ ᱡᱚᱛᱚ ᱠᱚ ᱛᱤᱸᱜᱩᱱᱟᱠᱚ ᱟᱨ ᱟᱵᱚ ᱢᱟᱛᱚ ᱵᱟᱵᱚᱱ ᱜᱚ ᱜᱚᱲᱚ ᱜᱚᱲᱚ ᱠᱚ ᱜᱚᱯᱚᱲᱮᱜ ᱠᱟᱱᱟ ᱥᱚᱨᱠᱟᱨ ᱦᱚᱸ ᱪᱮᱠᱟᱹᱛᱮ ᱜᱚᱲᱚ ᱟᱵᱚᱱᱟᱭ ᱟᱵᱚᱫᱚ ᱟᱵᱚᱜᱮ ᱮᱠᱟᱴᱴᱷᱟ ᱵᱟᱹᱱᱩᱜ ᱵᱚᱱᱟ ᱛᱚ ᱥᱚᱨᱠᱟᱨ ᱪᱤᱠᱟᱹᱛᱮ ᱜᱚᱲᱚ ᱟᱢᱟᱭ ᱥᱚᱨᱠᱟᱨ ᱛᱚ ᱟᱨ ᱵᱟᱭ ᱜᱚᱲᱚ ᱟᱢᱟ ᱟᱵᱚᱣᱟᱜ ᱢᱚᱛᱜᱮ ᱵᱟᱹᱱᱩᱜ ᱛᱟᱵᱚᱱᱟ ᱢᱚᱛ ᱛᱟᱦᱮᱸ ᱠᱚᱜ ᱠᱮᱭᱟ ᱛᱚᱵᱮ ᱛᱚ ᱟᱵᱚᱵᱚᱱ ᱤᱭᱟᱹᱠᱚᱜ ᱠᱮᱭᱟ ᱟᱵᱚ ᱴᱷᱮᱱ ᱠᱷᱚᱱᱟᱜ ᱩᱱᱠᱩ ᱵᱟᱠᱚ ᱵᱚᱛᱚᱨᱚᱜ ᱠᱟᱱᱟ ᱟᱵᱚᱣᱟᱜ ᱢᱚᱛᱜᱮ ᱵᱟᱹᱱᱩᱜ ᱛᱟᱵᱚᱱᱟ ᱟᱨ ᱩᱱᱠᱩ ᱫᱚ ᱡᱟᱦᱟᱸᱭ ᱜᱮ ᱢᱤᱫ ᱦᱚᱲᱮ ᱮᱦᱚᱵ ᱠᱮᱫᱟ ᱛᱚ ᱦᱟᱱᱮ ᱴᱷᱮᱸᱜᱟ ᱟᱛᱮᱜ ᱛᱚ ᱩᱱᱤ ᱟᱭᱳ ᱦᱚᱲ ᱛᱚ ᱵᱟᱵᱟ ᱦᱚᱲ ᱟᱨ ᱟᱵᱚ ᱫᱚ ᱪᱤᱞᱤ ᱦᱚᱸ ᱵᱟᱝ ᱟᱵᱚ ᱫᱚ ᱢᱟ ᱵᱮᱸᱜᱮᱫ ᱟᱠᱚᱢᱮ ᱩᱱᱠᱩ ᱫᱚ ᱟᱸᱡᱚᱢ ᱟᱵᱚᱱ ᱟᱵᱚᱫᱚ ᱩᱱᱠᱩ ᱴᱷᱮᱱᱜᱮ ᱟᱵᱚᱵᱚᱱ ᱪᱮᱫᱟ ᱚᱱᱟᱛᱮ ᱥᱟᱱᱟᱢ ᱠᱚ ᱨᱮᱡ ᱪᱟᱵᱟᱭᱮᱫ ᱵᱚᱱᱟ ᱥᱟᱱᱟᱢ ᱠᱚ ᱦᱟᱛᱟᱣ ᱪᱟᱵᱟᱭᱮᱜ ᱛᱟᱵᱚᱱᱟ ᱡᱟᱭᱜᱟ ᱡᱚᱢᱤ ᱛᱟᱦᱮᱸ ᱠᱚᱜ ᱛᱟᱵᱚᱱ ᱠᱮᱭᱟ ᱛᱚ ᱟᱪᱪᱷᱟ ᱛᱟᱦᱮᱸ ᱠᱚᱜ ᱠᱮᱭᱟ ᱡᱟᱭᱜᱟ ᱡᱚᱢᱤ ᱛᱚ ᱚᱱᱠᱟ ᱠᱚ ᱨᱮᱡ ᱦᱚᱨᱟᱭᱮᱫ ᱵᱚᱱᱟ ᱥᱟᱱᱟᱢ ᱡᱚᱛᱚ ᱠᱤᱪᱷᱩ ᱟᱵᱚᱣᱟᱜ ᱢᱚᱛ ᱵᱟᱝ ᱟᱨ ᱟᱵᱚᱣᱟᱜ ᱤᱭᱟᱹᱜᱮ ᱵᱟᱝ ᱛᱟᱵᱚᱱ ᱟᱫᱚ ᱪᱤᱠᱟᱹᱭᱟ ᱚᱱᱟᱛᱮ ᱥᱟᱱᱟᱢ ᱠᱚ ᱨᱮᱡ ᱮᱫᱵᱚᱱᱟ ᱡᱚᱛᱚ ᱛᱟᱦᱮᱱᱟᱵᱚᱱ ᱢᱤᱫ ᱢᱚᱛ ᱵᱚᱱ ᱛᱟᱦᱮᱱᱟ ᱛᱚᱵᱮ ᱛᱚ ᱢᱤᱫ ᱢᱚᱛ ᱵᱚᱱ ᱛᱟᱦᱮᱸ ᱠᱚᱜ ᱠᱮᱭᱟ ᱠᱷᱟᱱ ᱫᱚ ᱵᱚᱦᱩᱫ ᱟᱪᱪᱷᱟ ᱦᱩᱭ ᱠᱚᱜ ᱠᱮᱭᱟ ᱟᱵᱚᱫᱚ ᱡᱟᱦᱟᱸᱭ ᱜᱮ ᱞᱟᱲᱟᱭᱟ ᱤᱧᱜᱮ ᱡᱩᱫᱤᱧ ᱞᱟᱹᱲᱦᱟᱹᱭᱟ ᱟᱢᱜᱮ ᱡᱩᱫᱤᱢ ᱞᱟᱲᱦᱟᱭᱚᱜᱼᱟ ᱛᱚ ᱮᱱᱠᱷᱟᱱ ᱟᱫᱚ ᱵᱟᱝᱵᱚᱱ ᱟᱫᱚᱵᱚᱱ ᱵᱟᱵᱚᱱ ᱢᱮᱸᱫ ᱞᱩᱛᱩᱨᱟᱜᱼᱟ ᱱᱤᱛᱳᱜ ᱫᱚ ᱢᱮᱸᱫ ᱞᱩᱛᱩᱨ ᱨᱮᱭᱟᱜ ᱫᱚᱨᱠᱟᱨ ᱠᱟᱱᱟ ᱱᱤᱛᱳᱜ ᱫᱚ ᱛᱚᱵᱮ ᱛᱚ ᱟᱵᱚᱫᱚ ᱟᱨᱚᱵᱚᱱ ᱞᱟᱦᱟ ᱥᱮᱫ ᱵᱚᱱ ᱛᱟᱲᱟᱢᱟ ᱟᱨ ᱵᱟᱵᱚ ᱢᱮᱸᱫ ᱞᱩᱛᱩᱨᱟᱜ ᱠᱟᱱᱟ ᱚᱱᱟᱛᱮ ᱟᱵᱚᱫᱚ ᱛᱟᱭᱱᱚᱢ ᱥᱮᱫ ᱨᱮᱜᱮ ᱵᱚ ᱛᱟᱭᱱᱚᱢ ᱥᱟᱱᱛᱟᱦᱮᱱᱚᱜ ᱠᱟᱱᱟ ᱟᱵᱚᱫᱚ ᱟᱹᱫᱤᱵᱟᱹᱥᱤ ᱫᱚ ᱦᱮᱸ ᱟᱨ ᱩᱱᱠᱩ ᱫᱚᱠᱚ ᱞᱟᱦᱟᱜ ᱠᱟᱱᱟ ᱟᱨ ᱟᱵᱚ ᱢᱟᱛᱚ ᱛᱟᱭᱚᱢ ᱨᱮᱜᱮ ᱵᱚᱱ ᱛᱟᱦᱮᱱᱚᱜ ᱠᱟᱱᱟ ᱚᱱᱟᱛᱮ ᱟᱵᱚᱫᱚ ᱱᱤᱛᱳᱜ ᱫᱚ ᱵᱟᱠᱚ ᱵᱚᱛᱚᱨᱟᱵᱚᱱ ᱠᱟᱱᱟ ᱟᱵᱚᱜᱮ ᱟᱵᱚᱣᱟᱜ ᱜᱮ ᱢᱚᱛᱜᱮ ᱵᱟᱝ ᱛᱟᱵᱚᱱ ᱫᱚ ᱪᱮᱫ ᱟᱫᱚ ᱵᱚᱱ ᱪᱤᱠᱟᱹᱭᱟ ᱫᱚ ᱚᱱᱟ ᱫᱚᱵᱚᱱ ᱢᱚᱛ ᱠᱮᱭᱟ ᱤᱭᱟᱹ ᱠᱮᱭᱟᱵᱚᱱ ᱛᱚᱵᱮ ᱥᱮᱵᱚᱱ ᱞᱟᱦᱟ ᱥᱮᱫ ᱫᱚᱵᱚᱱ ᱟᱵᱚᱫᱚ ᱛᱟᱲᱟᱢᱟᱵᱚᱱ ᱟᱵᱚ ᱢᱟᱛᱚ ᱛᱟᱭᱚᱢ ᱤᱫᱤᱭᱮᱫ ᱵᱚᱱᱟ ᱠᱚ ᱟᱠᱚ ᱫᱚᱠᱚ ᱞᱟᱦᱟ ᱤᱫᱤᱜ ᱠᱟᱱᱟ ᱚᱱᱟ ᱠᱚᱫᱚ ᱟᱵᱚ ᱦᱚᱸᱵᱚᱱ ᱢᱮᱸᱫ ᱞᱩᱛᱩᱨᱟᱜ ᱟᱢ ᱛᱚᱵᱮ ᱥᱮ ᱟᱵᱚ ᱢᱮᱸᱫ ᱞᱩᱛᱩᱨᱟᱜ ᱠᱟᱱᱟ ᱚᱱᱟ ᱛᱮᱜᱮ ᱛᱚ ᱟᱵᱚᱫᱚ ᱤᱭᱟᱹ ᱤᱫᱤᱜ ᱠᱟᱱᱟ ᱛᱟᱭᱱᱚᱢ ᱤᱫᱤᱜ ᱠᱟᱱᱟ ᱫᱤᱠᱩ ᱫᱚᱠᱚ ᱞᱟᱦᱟ ᱤᱫᱤᱜ ᱠᱟᱱᱟ